ᱚᱱᱟ ᱪᱤᱛᱟᱹᱨ ᱠᱟᱹᱢᱤ ᱞᱮᱠᱟ ᱛᱮᱫᱚ ᱱᱤᱭᱟᱹᱜᱮ ᱪᱮᱞᱮᱧᱡᱽ ᱤᱧ ᱵᱩᱡᱷᱟᱹᱣ ᱞᱮᱫᱟ ᱠᱟᱨᱚᱱ ᱯᱚᱨᱤᱠᱠᱷᱟ ᱯᱚᱨᱤᱠᱠᱷᱟ ᱥᱩᱨ ᱨᱮᱫᱚ ᱚᱸᱰᱮ ᱢᱟᱱᱮ ᱞᱟᱦᱟ ᱨᱮᱫᱚ ᱥᱩᱨ ᱥᱩᱨ ᱨᱮᱫᱚ ᱨᱩᱣᱟᱹᱭᱮᱱᱟᱹᱧ ᱥᱮ ᱟᱹᱰᱤ ᱫᱤᱱ ᱨᱩᱣᱟᱹᱭᱮᱱᱟᱹᱧ ᱱᱤᱭᱟᱹ ᱠᱷᱟᱹᱛᱤᱨᱛᱮ ᱯᱚᱨᱤᱠᱠᱷᱟ ᱨᱮ ᱵᱷᱟᱹᱜᱮ ᱞᱮᱠᱟ ᱵᱟᱹᱧ ᱯᱟᱲᱦᱟᱣ ᱫᱟᱲᱮ ᱠᱟᱣᱫᱟᱹᱧ ᱡᱮ ᱪᱤᱠᱟᱹ ᱞᱮᱠᱟᱨᱮ ᱱᱚᱣᱟ ᱯᱚᱨᱤᱠᱠᱷᱟᱧ ᱮᱢᱟ ᱥᱮ ᱪᱮᱫ ᱞᱮᱠᱟ ᱠᱟᱛᱮ ᱵᱷᱟᱹᱜᱮ ᱦᱩᱭᱩᱜ ᱛᱤᱧᱟᱹ ᱥᱮ ᱵᱟᱝ ᱦᱩᱭᱩᱜ ᱛᱤᱧᱟᱹ ᱱᱤᱭᱟᱹᱜᱮ ᱪᱮᱞᱮᱧᱡᱽ ᱥᱚᱢᱟᱱᱤᱧ ᱵᱩᱡᱷᱟᱹᱣ ᱞᱮᱫᱟ ᱡᱮ ᱵᱷᱟᱜᱮ ᱞᱮᱠᱟᱛᱮ ᱚᱞ ᱫᱟᱲᱮᱭᱟᱜ ᱟᱹᱧ ᱥᱮ ᱵᱟᱹᱧ ᱚᱞ ᱫᱟᱲᱮᱭᱟᱜᱼᱟ ᱪᱮᱫᱠᱟ ᱠᱟᱛᱮᱜ ᱯᱟᱲᱦᱟᱣ ᱵᱷᱟᱹᱜᱮ ᱵᱟᱝ ᱯᱟᱲᱦᱟᱣ ᱠᱟᱹᱱᱟᱹᱧ ᱪᱤᱠᱟᱹ ᱞᱮᱠᱟᱨᱤᱧ ᱚᱞ ᱫᱟᱲᱮᱭᱟᱜᱼᱟ ᱱᱤᱭᱟᱹᱜᱮ ᱱᱤᱭᱟᱹᱜᱮ ᱤᱧ ᱪᱮᱞᱮᱧᱡᱽ ᱥᱚᱢᱟᱱᱤᱧ ᱢᱚᱱᱮ ᱟᱠᱟᱫᱟ ᱱᱤᱭᱟᱹ ᱥᱟᱨᱵᱷᱟᱨ ᱥᱟᱨᱵᱷᱟᱨ ᱨᱮᱱᱟᱜ ᱩᱫᱽᱜᱟᱹᱣ ᱞᱟᱹᱜᱤᱫ ᱫᱚ ᱞᱟᱹᱜᱤᱫ ᱫᱚ ᱢᱤᱫᱴᱟᱱ ᱫᱟᱫᱟ ᱛᱟᱦᱮᱸ ᱠᱟᱱᱟᱭ ᱦᱚᱸ ᱢᱤᱫᱴᱟᱱ ᱢᱮᱛᱟᱫᱤᱧ ᱛᱟᱦᱮᱸᱜ ᱦᱮ ᱱᱚᱣᱟ ᱠᱚ ᱠᱚᱨᱟᱣ ᱞᱮᱱᱠᱷᱟᱱ ᱱᱚᱣᱟ ᱢᱤᱫᱴᱟᱱ ᱤᱭᱟᱹ ᱞᱮᱱᱠᱷᱟᱱ ᱫᱚ ᱟᱹᱰᱤ ᱱᱟᱯᱟᱭ ᱦᱩᱭᱩᱜᱼᱟ ᱱᱚᱣᱟ ᱟᱹᱰᱤ ᱠᱤᱪᱷᱩ ᱫᱤᱥᱟᱹ ᱩᱫᱩᱜ ᱩᱫᱩᱜ ᱟᱹᱫᱤᱧ ᱛᱟᱦᱮᱸᱜᱼᱟ ᱱᱩᱭᱜᱮ ᱟᱹᱰᱤ ᱠᱩᱥᱤᱧ ᱢᱚᱱᱮ ᱞᱮᱫᱮᱭᱟ ᱜᱚᱜᱚ ᱟᱨ ᱤᱭᱟᱹ ᱚᱱᱟ ᱜᱚᱲᱚᱭ ᱮᱢᱟᱫᱤᱧ ᱛᱟᱦᱮᱸᱜᱼᱟ ᱡᱮ ᱱᱚᱝᱠᱟ ᱞᱮᱠᱟᱱ ᱵᱷᱟᱹᱜᱤ ᱚᱱᱠᱟ ᱞᱮᱠᱷᱟᱱ ᱵᱷᱟᱹᱜᱤᱜᱼᱟ ᱱᱤᱭᱟᱹᱜᱮ ᱟᱹᱰᱤ ᱠᱤᱪᱷᱩ ᱜᱚᱲᱚ ᱟᱹᱰᱤ ᱠᱤᱪᱷᱩ ᱜᱚᱲᱚ ᱥᱚᱦᱚᱫ ᱫᱤᱥᱟᱹ ᱩᱫᱩᱜ ᱟᱹᱫᱤᱧ ᱛᱟᱦᱮᱸᱜ ᱟᱭ